ᱠᱩᱲᱤ ᱜᱤᱫᱟᱹᱨ ᱠᱚᱫᱚ ᱞᱟᱹᱴᱩ ᱩᱵ ᱫᱚᱦᱚ ᱨᱮᱱᱟᱜ ᱵᱷᱟᱹᱜᱤ ᱵᱷᱟᱹᱜᱤ ᱥᱩᱱᱩᱢ ᱚᱡᱚᱜ ᱜᱟᱠᱚ ᱟᱨ ᱢᱮᱸᱫᱦᱟ ᱠᱚᱦᱚᱸ ᱥᱟᱯᱷᱟ ᱫᱚᱦᱚ ᱞᱟᱜᱟᱫ ᱛᱮ ᱚᱱᱠᱟ ᱥᱟᱵᱚᱱ ᱠᱚ ᱞᱟᱜᱟᱣ ᱦᱩᱭᱩᱜ ᱛᱟᱠᱚᱣᱟ ᱚᱱᱟᱛᱮ ᱩᱵ ᱵᱷᱟᱜᱮ ᱥᱩᱱᱩᱢ ᱛᱮ ᱱᱟᱯᱟᱭ ᱛᱟᱦᱮᱱᱟ ᱟᱨ ᱠᱚ ᱛᱚᱞ ᱫᱚᱦᱚᱭᱟ ᱱᱟᱯᱟᱭ ᱛᱮ ᱚᱱᱟ ᱜᱮ ᱵᱷᱟᱜᱮᱧ ᱢᱚᱱᱮᱭᱟ